ᱟᱞᱮ ᱜᱟᱛᱟᱠ ᱨᱮ ᱱᱚᱝᱠᱟᱱ ᱨᱩᱥᱤᱠᱟ ᱦᱚᱸ ᱢᱮᱱᱟᱭᱟ ᱡᱮ ᱩᱱᱤ ᱡᱩᱫᱤ ᱟᱠᱷᱲᱟ ᱨᱮ ᱡᱟᱦᱟᱸ ᱜᱮ ᱯᱚᱨᱚᱵᱽ ᱮᱢᱟᱱ ᱛᱮᱢᱟᱱ ᱡᱟᱦᱟᱱᱟᱜ ᱜᱮ ᱚᱱᱠᱟ ᱟᱭᱢᱟᱜᱮ ᱦᱩᱭᱩᱜᱼᱟ ᱟᱹᱰᱤ ᱩᱱᱤ ᱡᱩᱫᱤ ᱟᱠᱷᱲᱟᱛᱮ ᱵᱟᱝ ᱪᱟᱞᱟᱜ ᱟᱭ ᱤᱱᱟᱹ ᱠᱷᱟᱱ ᱫᱚ ᱮᱱᱮᱡ ᱥᱮᱨᱮᱧ ᱦᱚᱸ ᱞᱚᱜᱚᱱ ᱦᱚᱸ ᱵᱟᱝ ᱦᱩᱭ ᱜᱚᱫᱚᱜᱼᱟ ᱟᱨ ᱚᱱᱠᱟᱱ ᱦᱚᱲ ᱦᱚᱸ ᱟᱹᱰᱤ ᱡᱟᱹᱨᱩᱲᱤ ᱠᱟᱱ ᱜᱮᱭᱟ ᱡᱮ ᱚᱱᱠᱟᱱ ᱦᱚᱲ ᱦᱚᱸ ᱛᱟᱦᱮᱱ ᱦᱚᱸ ᱚᱱᱠᱟᱱ ᱦᱚᱲ ᱠᱚ ᱛᱟᱦᱮᱱ ᱮᱱᱟᱜ ᱜᱮ ᱟᱵᱚ ᱞᱟᱭᱼᱞᱟᱜᱪᱟᱨ ᱥᱮ ᱮᱱᱮᱡ ᱥᱮᱨᱮᱧ ᱠᱚ ᱢᱟᱱᱮ ᱫᱚᱦᱚ ᱟᱹᱜᱩ ᱦᱚᱸ ᱞᱟᱹᱠᱛᱤ ᱠᱟᱱᱟ ᱟᱨ ᱱᱚᱝᱠᱟᱱ ᱦᱚᱲ ᱠᱚ ᱛᱟᱷᱮᱱ ᱮᱱᱟᱝ ᱜᱮ ᱟᱵᱚᱣᱟᱜ ᱞᱟᱠᱪᱟᱨ ᱛᱟᱵᱚ ᱛᱟᱦᱮᱸ ᱤᱫᱤᱜᱼᱟ ᱪᱤᱠᱟᱹᱛᱮ ᱟᱵᱚ ᱫᱚ ᱥᱟᱱᱛᱟᱲ ᱦᱚᱯᱚᱱ ᱠᱟᱱᱟ ᱵᱚᱱ ᱟᱵᱚᱣᱟᱜ ᱫᱚ ᱮᱱᱮᱡ ᱥᱮᱨᱮᱧ ᱥᱮ ᱡᱟᱦᱟᱱᱟᱜ ᱫᱚᱝ ᱮᱱᱮᱡ ᱞᱟᱜᱽᱬᱮ ᱮᱱᱮᱡ ᱚᱱᱟ ᱫᱚ ᱢᱤᱫᱴᱟᱝ ᱟᱵᱚᱣᱟᱜ ᱡᱟᱦᱟᱸ ᱞᱮᱠᱟ ᱥᱚᱝᱵᱤᱫᱷᱟᱱ ᱨᱮᱦᱚᱸ ᱚᱱᱟ ᱢᱤᱫᱴᱟᱱ ᱟᱵᱚᱣᱟᱜ ᱢᱟᱱᱮ ᱢᱮᱥᱟ ᱢᱮᱱᱟᱜᱼᱟ ᱟᱨ ᱩᱱᱤ ᱢᱟᱱᱮ ᱨᱩᱥᱤᱠᱟ ᱠᱟᱱᱟᱭ ᱢᱮᱱᱛᱮᱫ ᱟᱞᱤᱧ ᱦᱚᱸ ᱟᱹᱰᱤ ᱥᱟᱨᱦᱟᱣᱮᱭᱟᱞᱤᱧ ᱪᱤᱠᱟᱹᱛᱮ ᱚᱱᱠᱟᱱ ᱦᱚᱲ ᱦᱚᱸ ᱟᱹᱰᱤ ᱞᱟᱹᱠᱛᱤᱭᱟᱱ ᱦᱚᱲ ᱠᱟᱱ ᱜᱮᱭᱟ ᱠᱚ ᱡᱩᱫᱤ ᱚᱱᱟᱠᱟᱱ ᱦᱚᱲ ᱡᱩᱫᱤ ᱱᱚᱣᱟ ᱤᱭᱟᱹ ᱨᱮ ᱵᱟᱠᱚ ᱛᱟᱦᱮᱱᱟ ᱮᱱᱠᱷᱟᱱ ᱟᱵᱚᱣᱟᱜ ᱞᱟᱭᱼᱞᱟᱠᱪᱟᱨ ᱦᱚᱸ ᱮᱱᱮᱡ ᱥᱮᱨᱮᱧ ᱦᱚᱸ ᱟᱫᱚᱜ ᱛᱟᱵᱚᱱᱟ ᱟᱨ ᱚᱱᱮ ᱩᱱᱤ ᱴᱷᱮᱱ ᱱᱚᱝᱠᱟᱱ ᱫᱟᱲᱮ ᱦᱚᱸ ᱢᱮᱱᱟᱜᱼᱟ ᱡᱮ ᱢᱚᱛᱞᱚᱵ ᱠᱤ ᱩᱱᱤ ᱡᱩᱫᱤ ᱨᱩ ᱞᱮᱠᱷᱟᱱᱮ ᱠᱚᱲᱟ ᱠᱩᱲᱤ ᱠᱚ ᱮᱱᱮᱡ ᱥᱮᱨᱮᱧ ᱠᱚ ᱦᱚᱸ ᱟᱹᱰᱤ ᱦᱟᱦᱟᱲᱟ ᱜᱚᱫᱚᱜ ᱟᱠᱚ ᱟᱨ ᱮᱱᱮᱡ ᱠᱚ ᱥᱟᱱᱟ ᱜᱚᱫ ᱠᱚᱜᱮᱭᱟ ᱟᱨ ᱟᱹᱞᱤ ᱦᱚᱸ ᱚᱱᱠᱟ ᱜᱮ ᱡᱩᱫᱤ ᱮᱱᱮᱡ ᱥᱮᱨᱮᱧ ᱠᱚ ᱡᱟᱭᱜᱟ ᱞᱤᱧ ᱦᱟᱢᱮᱴᱟ ᱟᱹᱞᱤᱧ ᱢᱤᱫᱴᱟᱝ ᱨᱩᱥᱤᱠᱟ ᱠᱟᱱ ᱜᱮᱭᱟ ᱞᱤᱧ ᱮᱱᱮᱡ ᱥᱮᱨᱮᱧ ᱠᱚᱞᱤᱧ ᱟᱸᱡᱚᱢ ᱞᱮᱠᱷᱟᱱ ᱜᱮ ᱟᱹᱞᱤᱧ ᱦᱚᱸ ᱛᱟᱭᱱᱚᱢ ᱮᱱᱮᱡ ᱢᱮᱥᱟ ᱥᱟᱱᱟᱞᱤᱧ ᱜᱮᱭᱟ ᱟᱨ ᱨᱩᱥᱤᱠᱟ ᱠᱚᱲᱟ ᱦᱚᱸ ᱟᱹᱞᱤᱧ ᱟᱹᱰᱤ ᱞᱤᱧ ᱥᱟᱨᱦᱟᱣ ᱠᱚᱣᱟ ᱡᱮ ᱨᱩᱥᱤᱠᱟ ᱛᱟᱦᱮᱱ ᱮᱱᱟᱜ ᱜᱮ ᱟᱵᱚᱣᱟ ᱞᱟᱭᱼᱞᱟᱠᱪᱟᱨ ᱠᱚ ᱟᱵᱚᱣᱟᱜ ᱮᱱᱮᱡ ᱥᱮᱨᱮᱧ ᱠᱚ ᱵᱟᱧᱪᱟᱣ ᱠᱚ ᱫᱚᱦᱚ ᱫᱟᱲᱮᱭᱟᱜᱼᱟ